ᱟᱨᱴᱥ ᱠᱨᱟᱯᱴ ᱤᱭᱩᱴᱩᱵ ᱪᱮᱱᱮᱞ ᱠᱚᱫᱚᱧ ᱯᱷᱚᱞᱳ ᱵᱟᱲᱟᱭᱮᱫ ᱠᱟᱱ ᱜᱮᱭᱟ ᱡᱟᱦᱟᱸ ᱫᱚ ᱡᱟᱦᱟᱱᱟᱜ ᱡᱚᱠᱷᱚᱱ ᱵᱟᱹᱧ ᱵᱟᱲᱟᱭᱮᱫ ᱠᱟᱱ ᱠᱷᱟᱡ ᱫᱚ ᱡᱟᱦᱟᱱᱟᱜ ᱵᱟᱰᱟᱭ ᱞᱟᱹᱠᱛᱤ ᱠᱟᱱ ᱠᱷᱟᱡ ᱤᱱ ᱥᱚᱢᱚᱭ ᱫᱚ ᱤᱱ ᱥᱚᱢᱚᱭ ᱫᱚᱧ ᱯᱷᱚᱞᱳᱭᱮᱫ ᱠᱟᱱ ᱜᱮᱭᱟ ᱟᱨ ᱚᱸᱰᱮ ᱠᱷᱚᱡ ᱤᱧ ᱪᱮᱫ ᱮᱫ ᱠᱟᱱ ᱜᱮᱭᱟ ᱡᱮᱢᱚᱱ ᱟᱹᱵᱩ ᱱᱮᱛᱟᱨ ᱢᱟ ᱡᱚᱛᱚ ᱜᱮ ᱞᱟᱦᱟ ᱛᱮᱱᱟᱜ ᱢᱟᱨᱮᱱᱟᱜ ᱠᱚᱢᱟ ᱟᱫ ᱪᱟᱵᱟᱭᱮᱱ ᱡᱮ ᱚᱱᱟ ᱫᱚ ᱥᱮᱫᱟᱭ ᱦᱟᱲᱟᱢ ᱜᱮᱠᱚ ᱞᱟᱹᱭ ᱫᱟᱲᱮᱭᱟᱜ ᱠᱟᱱ ᱛᱟᱦᱮᱱᱚᱜᱼᱟ ᱚᱱᱟ ᱠᱚᱫᱚ ᱪᱮᱫ ᱞᱮᱠᱟ ᱠᱚᱨᱟᱣ ᱞᱮᱠᱷᱟᱱ ᱡᱮᱢᱚᱱ ᱟᱵᱚ ᱯᱟᱨᱠᱚᱢ ᱛᱮᱧ ᱠᱚ ᱥᱮ ᱱᱮᱛᱟᱨ ᱟᱨ ᱰᱟᱝᱨᱟ ᱱᱟᱦᱮᱞ ᱠᱚᱦᱚᱸ ᱟᱫ ᱪᱟᱵᱟᱭᱮᱱᱟ ᱪᱮᱠᱟᱛᱮ ᱚᱱᱟ ᱠᱚᱫᱚ ᱵᱮᱱᱟᱣᱮᱫ ᱠᱟᱱ ᱛᱟᱦᱮᱱᱚᱜ ᱠᱚ ᱪᱮᱫᱞᱮᱠᱟ ᱯᱟᱨᱠᱚᱢ ᱵᱮᱞ ᱥᱮ ᱢᱟᱹᱪᱤ ᱠᱚ ᱥᱮ ᱵᱟᱦᱟ ᱟᱨᱴ ᱠᱚᱦᱚᱸ ᱚᱠᱟ ᱫᱚᱢ ᱪᱮᱫ ᱠᱷᱟᱡ ᱦᱚᱸ ᱚᱸᱰᱮ ᱠᱷᱚᱡ ᱦᱚᱢ ᱞᱟᱹᱭ ᱫᱟᱲᱮᱭᱟᱜᱼᱟ ᱚᱱᱟ ᱥᱟᱶ ᱥᱟᱶᱛᱮ ᱤᱱᱟᱹᱛᱮ ᱡᱚᱠᱷᱚᱱ ᱯᱟᱨᱠᱚᱢ ᱛᱮᱧ ᱠᱚᱸᱦᱚᱸ ᱵᱟᱢ ᱵᱟᱲᱟᱭᱟ ᱡᱚᱠᱷᱚᱱ ᱤᱭᱩᱴᱩᱵ ᱪᱮᱱᱮᱞ ᱨᱮᱢ ᱥᱟᱨᱪ ᱞᱮᱠᱷᱟᱡ ᱜᱮ ᱪᱮᱫᱞᱮᱠᱟ ᱧᱮᱞ ᱠᱟᱛᱮ ᱪᱮᱫᱚᱜᱼᱟ ᱟᱫᱚ ᱚᱸᱰᱮ ᱠᱷᱚᱡ ᱜᱮ ᱧᱮᱞ ᱠᱟᱛᱮ ᱪᱮᱫ ᱦᱩᱭᱩᱜ ᱠᱟᱱᱟ ᱟᱫᱚ ᱱᱚᱝᱠᱟ ᱜᱮ ᱧᱮᱞ ᱠᱟᱛᱮ ᱪᱮᱫ ᱦᱩᱭᱩᱜᱼᱟ ᱠᱚᱨᱟᱣ ᱦᱩᱭᱩᱜᱼᱟ